ᱠᱚᱨᱳᱱᱟ ᱢᱚᱦᱟᱢᱟᱹᱨᱤ ᱨᱮᱭᱟᱜ ᱞᱚᱠᱰᱟᱣᱩᱱ ᱨᱮ ᱟᱵᱚ ᱡᱚᱛᱚᱦᱚᱲ ᱚᱲᱟᱜ ᱵᱷᱤᱛᱨᱤ ᱵᱚᱱ ᱵᱚᱱᱫᱤ ᱪᱟᱵᱟ ᱞᱮᱱᱟ ᱡᱮᱦᱮᱛᱩ ᱵᱟᱦᱨᱮ ᱩᱰᱩᱠ ᱨᱮᱱᱟᱝ ᱠᱳᱱᱳ ᱯᱟᱨᱢᱤᱥᱮᱱ ᱵᱟᱝ ᱛᱟᱦᱮᱸ ᱠᱟᱱᱟ ᱚᱱᱟᱛᱮ ᱚᱲᱟᱜ ᱠᱷᱚᱱ ᱜᱮ ᱯᱟᱲᱦᱟᱣ ᱚᱲᱟᱜ ᱠᱷᱚᱱ ᱜᱮ ᱠᱟᱹᱢᱤ ᱦᱩᱭᱩᱜ ᱠᱟᱱ ᱛᱟᱵᱳ ᱛᱟᱦᱮᱱᱚᱜ ᱛᱳ ᱡᱮᱦᱮᱛᱩ ᱰᱤᱡᱤᱴᱮᱞ ᱡᱩᱜᱽ ᱠᱟᱱᱟ ᱦᱳᱭ ᱢᱚᱵᱟᱭᱤᱞ ᱟᱨ ᱚᱠᱚᱭ ᱞᱮᱯᱴᱚᱯ ᱠᱷᱚᱡ ᱚᱱᱞᱟᱭᱤᱱ ᱛᱮ ᱡᱩᱢ ᱢᱤᱴᱤᱝ ᱠᱟᱛᱮᱫ ᱵᱚᱱ ᱠᱞᱟᱥᱚᱜ ᱠᱟᱱ ᱛᱟᱦᱮᱱᱚᱜ ᱤᱧᱦᱚᱸᱧ ᱠᱞᱟᱥ ᱟᱠᱟᱱᱟ ᱠᱚᱞᱮᱡᱽ ᱠᱷᱚᱡ ᱥᱮ ᱴᱤᱭᱩᱥᱚᱱ ᱠᱚᱦᱚᱸ ᱵᱟᱦᱨᱮ ᱩᱰᱩᱠ ᱨᱮᱭᱟᱜ ᱠᱳᱱᱚ ᱱᱤᱭᱚᱢ ᱱᱤᱛᱤ ᱵᱟᱝ ᱛᱟᱦᱮᱸ ᱠᱟᱱᱟ ᱮᱠᱥᱯᱨᱤᱢᱮᱱᱥ ᱫᱚ ᱚᱱᱞᱟᱭᱤᱱ ᱟᱨ ᱚᱯᱷᱞᱟᱭᱤᱱ ᱵᱷᱤᱛᱤᱨ ᱨᱮ ᱛᱷᱚᱲᱟ ᱜᱟᱱ ᱢᱮᱱᱟᱜ ᱛᱟᱦᱮᱱ ᱜᱮᱭᱟ ᱮᱦᱮᱛᱩ ᱚᱸᱰᱮ ᱥᱟᱢᱱᱟ ᱥᱟᱢᱱᱤ ᱢᱟᱥᱴᱟᱨ ᱥᱟᱢᱟᱝ ᱨᱮ ᱩᱱᱤ ᱚᱸᱰᱮᱭ ᱯᱟᱲᱦᱟᱣ ᱮᱜ ᱢᱮᱭᱟ ᱟᱨ ᱱᱚᱣᱟ ᱨᱮᱫᱚ ᱮᱠᱫᱚᱢ ᱞᱮᱯᱴᱚᱯ ᱥᱮᱫ ᱠᱚᱭᱚᱜ ᱠᱟᱛᱮᱫ ᱯᱟᱲᱦᱟᱣ ᱦᱩᱭᱩᱜ ᱠᱟᱱ ᱛᱟᱦᱮᱱᱚᱜᱼᱟ ᱡᱮᱦᱮᱛᱩ ᱯᱟᱭ ᱵᱟᱝ ᱛᱟᱦᱮᱸ ᱠᱟᱱᱟ ᱵᱟᱦᱨᱮ ᱩᱰᱩᱠ ᱨᱮᱭᱟᱜ ᱱᱤᱭᱚᱢ ᱵᱟᱝ ᱛᱟᱦᱮᱸ ᱠᱟᱱᱟ ᱚᱲᱟᱜ ᱠᱷᱚᱱᱜᱮ ᱯᱟᱲᱦᱟᱜ ᱦᱩᱭᱩᱜ ᱠᱟᱱ ᱛᱟᱦᱮᱱᱚᱜᱼᱟ ᱦᱳᱭ ᱢᱳᱵᱟᱭᱤᱞ ᱫᱟᱨᱟᱭ ᱛᱮ ᱞᱮᱯᱴᱚᱯ ᱫᱟᱨᱟᱭ ᱛᱮ ᱟᱢᱟᱜ ᱱᱮᱴ ᱵᱮᱵᱚᱦᱟᱨ ᱠᱟᱛᱮᱫ ᱟᱨ ᱱᱚᱣᱟ ᱫᱚ ᱢᱚᱡᱽ ᱞᱟᱹᱜᱤᱫ ᱜᱮ ᱦᱩᱭ ᱞᱮᱱᱟ ᱡᱮᱦᱮᱛᱩ ᱠᱚᱨᱚᱱᱟ ᱡᱚᱠᱷᱚᱡ ᱥᱮ ᱞᱚᱠᱰᱟᱣᱩᱱ ᱡᱚᱠᱷᱚᱡ ᱟᱭᱢᱟ ᱦᱚᱲ ᱠᱚᱨᱳᱱᱟ ᱛᱮᱠᱚ ᱟᱠᱠᱨᱟᱱᱛᱚᱜ ᱠᱟᱱ ᱛᱟᱦᱮᱱᱟ ᱚᱱᱟ ᱠᱟᱨᱚᱱᱟ ᱛᱮ ᱡᱚᱛᱚ ᱦᱚᱲ ᱵᱟᱫᱽᱫᱷᱚ ᱠᱟᱛᱮᱫ ᱚᱱᱞᱟᱭᱤᱱ ᱛᱮᱵᱚᱱ ᱥᱮᱭ ᱪᱷᱟᱛᱨᱚ ᱫᱚ ᱯᱟᱲᱦᱟᱜ ᱞᱟᱹᱜᱤᱫ ᱚᱠᱚᱭ ᱫᱚ ᱡᱚᱵ ᱞᱟᱹᱜᱤᱫ ᱥᱮ ᱠᱟᱹᱢᱤ ᱞᱟᱹᱜᱤᱫ ᱵᱟᱠᱚ ᱪᱟᱞᱟᱣ ᱫᱟᱲᱮᱭᱟᱜ ᱠᱟᱱ ᱛᱟᱦᱮᱸᱜ ᱠᱟᱹᱢᱤ ᱚᱱᱞᱟᱭᱤᱱ ᱛᱮᱜᱮ ᱡᱚᱛᱚ ᱠᱟᱹᱢᱤ ᱪᱟᱞᱟᱣ ᱦᱩᱭᱩᱜ ᱠᱟᱱ ᱛᱟᱠᱚ ᱛᱟᱦᱮᱱᱟ ᱵᱟᱹᱲᱤᱡ ᱢᱚᱡᱽ ᱫᱚ ᱵᱟᱱᱟᱨ ᱜᱮ ᱛᱟᱦᱮᱱᱟ ᱛᱳ ᱵᱟᱱᱟᱨ ᱜᱮᱵᱚᱱ ᱧᱮᱞ ᱟᱠᱟᱫᱟ ᱚᱱᱞᱟᱭᱤᱱ ᱛᱮᱦᱚᱸ ᱟᱨ ᱚᱯᱷᱞᱟᱭᱤᱱ ᱛᱮᱦᱚᱸ ᱠᱟᱹᱢᱤ ᱵᱟᱱᱟᱨ ᱮᱠᱥᱯᱨᱤᱭᱮᱥ ᱜᱮ ᱢᱚᱡᱽ ᱜᱮᱭᱟ ᱵᱟᱝ ᱫᱚ ᱵᱟᱝ ᱢᱤᱫᱴᱮᱡ ᱦᱩᱭᱩᱜ ᱠᱟᱱᱟ ᱵᱟᱫᱽᱫᱷᱚ ᱠᱚᱨᱟᱣ ᱦᱩᱭ ᱞᱮᱱᱟ ᱟᱨ ᱡᱟᱭᱦᱳᱠ ᱱᱤᱛᱚᱜ ᱫᱚ ᱟᱨᱦᱚᱸ ᱚᱯᱷᱞᱟᱭᱤᱱ ᱛᱮᱜᱮ ᱠᱞᱟᱥ ᱮᱦᱚᱵ ᱟᱠᱟᱱᱟ ᱱᱟᱯᱟᱭ ᱡᱚᱦᱟᱨ